ᱟᱞᱮᱫᱚ ᱥᱮᱛᱟᱜ ᱱᱟᱥᱛᱟ ᱨᱮᱫᱚ ᱞᱮ ᱡᱚᱢᱟ ᱠᱷᱟᱹᱡᱟᱹᱲᱤ ᱟᱛᱟ ᱠᱚ ᱛᱟᱵᱮᱱ ᱟᱛᱟ ᱠᱚ ᱜᱚᱞᱜᱩᱞᱟᱹ ᱠᱚ ᱟᱨ ᱡᱟᱦᱟᱸᱛᱤᱥ ᱠᱚᱨᱮ ᱫᱚ ᱯᱩᱨᱤ ᱦᱚᱸᱞᱮ ᱛᱮᱭᱟᱨ ᱜᱮᱭᱟ ᱨᱩᱴᱤ ᱠᱚᱦᱚᱸᱞᱮ ᱵᱮᱱᱟᱣ ᱜᱮᱭᱟ ᱚᱱᱟ ᱠᱚᱦᱚᱸᱞᱮ ᱡᱚᱢᱟ ᱟᱨ ᱜᱩᱦᱩᱢ ᱟᱛᱟ ᱠᱚ ᱟᱨ ᱡᱚᱱᱚᱲ ᱟᱛᱟ ᱠᱚᱦᱚᱸ ᱞᱮ ᱡᱚᱢ ᱜᱮᱭᱟ ᱟᱨ ᱯᱤᱴᱷᱟᱹ ᱦᱚᱸᱞᱮ ᱯᱤᱴᱷᱟᱹᱭ ᱜᱮᱭᱟ ᱫᱩᱞ ᱯᱤᱴᱷᱟᱹ ᱠᱚᱦᱚᱸ ᱥᱮᱛᱟᱜ ᱱᱟᱥᱛᱟᱨᱮ ᱟᱨ ᱡᱟᱦᱟᱸᱭ ᱱᱟᱥᱛᱟ ᱨᱮ ᱯᱤᱴᱷᱟᱹ ᱠᱚ ᱵᱟᱭ ᱡᱚᱢ ᱥᱟᱱᱟᱭᱟ ᱩᱱᱤᱫᱚ ᱫᱟᱠᱟ ᱦᱚᱸᱭ ᱡᱚᱢ ᱫᱟᱲᱮᱭᱟᱜᱼᱟ